ᱯᱟᱹᱴᱷᱣᱟᱹ ᱠᱚ ᱞᱟᱹᱜᱤᱫ ᱛᱮᱫᱚ ᱢᱮᱱᱟᱜ ᱟᱠᱟᱫᱟ ᱠᱮᱞᱟᱥ ᱯᱷᱟᱭᱤᱵᱽ ᱠᱷᱚᱱᱟᱜ ᱛᱤᱱ ᱦᱟᱡᱟᱨ ᱴᱟᱠᱟ ᱠᱟᱛᱮᱜᱫ ᱠᱚ ᱧᱟᱢᱟ ᱟᱨ ᱛᱤᱨᱞᱟᱹ ᱠᱚ ᱞᱟᱹᱜᱤᱫ ᱫᱚ ᱢᱮᱱᱟᱜ ᱟᱠᱟᱫᱟ ᱠᱚᱱᱱᱟᱥᱥᱨᱤ ᱚᱱᱟ ᱠᱚᱱᱱᱟᱥᱥᱨᱤ ᱫᱚ ᱛᱮᱨᱚ ᱵᱚᱪᱷᱚᱨ ᱵᱚᱭᱮᱥ ᱨᱮ ᱯᱷᱚᱨᱚᱢ ᱠᱚ ᱮᱯᱞᱟᱭᱟ ᱟᱫᱚ ᱟᱴᱷᱮᱨᱚ ᱵᱚᱪᱷᱚᱨ ᱦᱩᱭ ᱞᱮᱱ ᱠᱷᱟᱱ ᱚᱱᱟ ᱠᱚᱱᱱᱟᱥᱥᱨᱤ ᱯᱚᱭᱥᱟ ᱫᱚ ᱯᱚᱸᱪᱤᱥ ᱦᱟᱡᱟᱨ ᱴᱟᱠᱟ ᱢᱤᱫ ᱫᱷᱟᱣ ᱠᱚ ᱧᱟᱢᱟ